ᱦᱮᱸ ᱚᱠᱚᱭ ᱦᱮᱸ ᱦᱮᱞᱳ ᱦᱮᱸ ᱦᱮᱸ ᱦᱮᱸ ᱦᱮᱸ ᱞᱟᱹᱭᱵᱮᱱ ᱦᱮᱸ ᱦᱮᱸ ᱦᱮᱸ ᱟᱪᱪᱷᱟ ᱟᱪᱪᱷᱟ ᱛᱟᱦᱚᱞᱮ ᱟᱢᱫᱚ ᱦᱤᱡᱩᱜ ᱢᱮ ᱛᱟᱦᱚᱞᱮ ᱫᱚᱠᱟᱱ ᱥᱮᱫᱜᱮ ᱤᱧᱫᱚ ᱧᱮᱞᱟᱹᱧ ᱪᱮᱫ ᱞᱮᱠᱟᱧ ᱮᱢ ᱠᱟᱱᱟ ᱵᱟᱝ ᱠᱟᱱᱟ ᱚᱻ

ᱟᱪᱪᱷᱟ ᱤᱧ ᱫᱚ ᱵᱟᱹᱧ ᱵᱩᱡᱷᱟᱹᱣ ᱞᱮᱫᱟ ᱵᱟᱹᱧ ᱧᱮᱞ ᱞᱮᱫᱟ ᱢᱚᱡᱽ ᱛᱮᱫᱚ ᱮᱴᱟᱜ ᱦᱚᱲ ᱡᱟᱹᱱᱤᱡᱼᱮ ᱮᱢᱠᱟᱱᱟ ᱤᱧᱨᱮᱱ ᱫᱚᱠᱟᱱᱨᱮᱱ ᱚᱠᱚᱭ ᱠᱚᱨᱢᱚᱪᱟᱹᱨᱤ ᱠᱟᱱᱟᱭ ᱩᱱᱤ ᱜᱮ ᱡᱟᱹᱱᱤᱡᱼᱮ ᱮᱢ ᱠᱟᱱᱟ ᱚᱱᱟ ᱫᱚ ᱤᱧ ᱩᱱ ᱥᱚᱢᱚᱭ ᱫᱚ ᱵᱟᱹᱧ ᱛᱟᱦᱮᱸ ᱠᱟᱱᱟ ᱟᱪᱷᱟ ᱟᱢ ᱫᱚ ᱛᱟᱦᱚᱞᱮ ᱫᱚᱠᱟᱱ ᱥᱮᱫ ᱦᱤᱡᱩᱜ ᱢᱮ ᱛᱟᱦᱚᱞᱮ ᱤᱧ ᱯᱟᱞᱴᱟᱣ ᱤᱫᱤ ᱢᱮ ᱚᱠᱟᱴᱟᱜ ᱤᱧ ᱮᱢ ᱠᱟᱱᱟ ᱵᱟᱝ ᱠᱟᱱᱟ ᱦᱮᱸ ᱦᱮᱸ ᱚᱱᱟ ᱚᱠᱟᱴᱟᱜ ᱮᱥᱯᱟᱭᱟᱨ ᱠᱟᱱᱟ ᱚᱱᱟ ᱠᱚᱦᱚᱸ ᱡᱟ ᱦᱮᱸ ᱦᱮᱸ ᱡᱚᱛᱚ ᱜᱮ ᱦᱮᱱᱟᱜᱼᱟ ᱟᱨᱠᱤ ᱟᱢ ᱫᱚ ᱫᱚᱠᱟᱱᱥᱮᱫ ᱨᱮ ᱦᱤᱡᱩᱜ ᱢᱮ ᱤᱧ ᱫᱚ ᱚᱱᱟ ᱠᱚ ᱡᱤᱱᱤᱥ ᱯᱟᱞᱴᱟᱣ ᱠᱟᱛᱮᱫ ᱱᱩᱛᱩᱱ ᱱᱟᱣᱟ ᱡᱤᱱᱤᱥᱤᱧ ᱮᱢᱟᱢᱟ ᱦᱮᱸ ᱚᱱᱟ ᱠᱚᱫᱚ ᱟᱞᱚᱢ ᱠᱚᱨᱟᱣᱟ ᱤᱧ ᱫᱚ ᱟᱡ ᱤᱭᱟᱹ ᱛᱮᱫ ᱦᱮᱸ ᱟᱪᱪᱷᱟ ᱟᱪᱪᱷᱟ ᱴᱷᱤᱠ ᱜᱮᱭᱟ ᱟᱞᱚᱢ ᱠᱳᱢᱯᱮᱞᱮᱱᱟ ᱤᱧ ᱱᱟᱣᱟ ᱛᱮ ᱡᱤᱱᱤᱥᱤᱧ ᱮᱢᱚᱜᱼᱟ ᱩᱱᱤ ᱚᱠᱚᱭᱴᱟᱜᱼᱮ ᱵᱷᱩᱞ ᱟᱠᱟᱫᱟ ᱩᱱᱤ ᱫᱚ ᱟᱞᱚᱢ ᱤᱭᱟᱹᱭᱮᱭᱟ ᱦᱩᱭ ᱫᱟᱲᱮᱭᱟᱜᱼᱟ ᱚᱱᱠᱟᱫᱚ ᱢᱟᱱᱮ ᱩᱱᱤ ᱩᱱᱤ ᱫᱚ ᱚᱱᱠᱟ ᱫᱚ ᱵᱟᱭ ᱵᱩᱡᱷᱟᱹᱣ ᱞᱮᱫᱟ

ᱚᱻ ᱟᱪᱪᱷᱟ ᱴᱷᱤᱠ ᱜᱮᱭᱟ ᱛᱟᱦᱚᱞᱮ ᱤᱧᱫᱚ ᱱᱟᱜᱼᱟᱭ ᱫᱚᱠᱟᱱ ᱴᱷᱮᱱ ᱜᱮ ᱦᱤᱡᱩᱜ ᱢᱮ ᱤᱧ ᱫᱚ ᱢᱮᱱᱮᱫ ᱛᱟᱦᱮᱸᱫ ᱤᱧ ᱯᱟᱞᱴᱟᱣᱢᱟ ᱡᱚᱛᱚ

ᱟᱪᱪᱷᱟ ᱟᱪᱪᱷᱟ ᱟᱪᱪᱷᱟ

ᱴᱷᱤᱠ ᱜᱮᱭᱟ ᱛᱟᱦᱚᱞᱮ ᱦᱟᱡᱩᱜ ᱢᱮ ᱫᱚᱠᱟᱱ ᱥᱮᱫ ᱨᱮ ᱚᱠᱟ ᱚᱠᱟ ᱚᱠᱟᱴᱟᱜ ᱚᱠᱟᱴᱟᱜ ᱡᱤᱱᱤᱥ ᱚᱠᱟᱴᱟᱜ ᱡᱤᱱᱤᱥᱤᱧ ᱮᱢ ᱟᱠᱟᱱᱟ ᱛᱟᱦᱚᱞᱮ ᱚᱱᱟ ᱠᱚ ᱡᱤᱱᱤᱥ ᱯᱟᱞᱴᱟᱣ ᱦᱩᱭᱩᱜ ᱛᱤᱧᱟᱹ

ᱟᱪᱪᱷᱟ ᱴᱷᱤᱠ ᱜᱮᱭᱟ ᱚᱠᱚᱭ ᱦᱮᱸ ᱦᱮᱸ ᱵᱩᱡᱷᱟᱹᱣ ᱠᱤᱫᱟᱹᱧ ᱟᱪᱪᱷᱟ ᱚ ᱟᱪᱪᱷᱟ ᱟᱪᱪᱷᱟ ᱛᱟᱦᱚᱞᱮ

ᱴᱷᱤᱠ ᱜᱮᱭᱟ ᱛᱟᱦᱚᱞᱮ ᱫᱚᱠᱟᱱ ᱥᱮᱫ ᱨᱮ ᱦᱤᱡᱩᱜ ᱢᱮ ᱚᱠᱟᱴᱟᱜ ᱵᱷᱩᱞ ᱵᱷᱮᱨᱟᱱᱛᱤ ᱦᱩᱭᱟᱠᱟᱱᱟ ᱚᱱᱟ ᱠᱚ ᱡᱚᱛᱚ ᱴᱷᱤᱠ ᱦᱩᱭᱩᱜᱼᱟ ᱚᱠᱟᱴᱟᱜ ᱡᱤᱱᱤᱥ ᱵᱟᱹᱲᱤᱡᱼᱤᱧ ᱮᱢᱟᱠᱟᱱᱟ ᱚᱱᱟ ᱠᱚ ᱡᱤᱱᱤᱥ ᱯᱟᱞᱴᱟᱣ ᱦᱩᱭᱩᱜᱼᱟ ᱴᱷᱤᱠ ᱜᱮᱭᱟ ᱛᱟᱦᱚᱞᱮ ᱦᱤᱡᱩᱜ ᱢᱮ ᱦᱮᱸ ᱦᱮᱸ ᱦᱮᱸ ᱴᱷᱤᱠ ᱜᱮᱭᱟ ᱦᱤᱡᱩᱜ ᱢᱮ ᱫᱚᱦᱚᱭ ᱢᱮ